ᱮᱱᱮᱡ ᱥᱮᱨᱮᱧ ᱫᱚ ᱟᱹᱰᱤ ᱱᱟᱜᱟᱢ ᱨᱮᱭᱟᱜ ᱠᱟᱱᱟ ᱪᱮᱫᱟᱜ ᱥᱮ ᱚᱱᱟᱫᱚ ᱟᱹᱰᱤ ᱯᱟᱹᱦᱤᱞ ᱠᱷᱚᱱᱜᱮ ᱢᱮᱱᱟᱜᱼᱟ ᱯᱟᱹᱦᱤᱞ ᱨᱮᱱ ᱦᱟᱯᱲᱟᱢ ᱠᱚ ᱡᱟᱦᱟᱱᱟᱜ ᱨᱟᱹᱥᱠᱟᱹ ᱠᱚᱨᱮ ᱥᱮ ᱡᱟᱦᱟᱱᱟᱜ ᱠᱟᱹᱢᱤ ᱞᱟᱝᱜᱟ ᱠᱚᱨᱮ ᱦᱚᱲᱢᱚ ᱠᱚ ᱯᱷᱟᱨᱪᱟᱭᱮᱫ ᱛᱟᱦᱮᱱᱟ ᱮᱱᱮᱡ ᱥᱮᱨᱮᱧ ᱮᱱᱮᱡ ᱥᱮᱨᱮᱧ ᱛᱮᱜᱮ ᱟᱨ ᱤᱧᱫᱩᱧ ᱢᱮᱱᱟ ᱦᱮᱸ ᱱᱤᱛᱚᱜ ᱦᱚᱸ ᱚᱱᱟᱜᱮ ᱪᱚᱞᱛᱤ ᱢᱮᱱᱟᱜ ᱜᱮᱭᱟ ᱛᱚ ᱵᱟᱝᱢᱟ ᱚᱱᱟ ᱛᱮᱜᱮ ᱚᱱᱟ ᱛᱮᱜᱮ ᱮᱱᱮᱡ ᱦᱚᱲᱠᱚ ᱡᱟᱣᱨᱟᱜᱼᱟ ᱚᱱᱟᱜᱮ ᱤᱧᱫᱩᱧ ᱵᱟᱲᱟᱭ ᱛᱟᱦᱮᱱᱟ ᱟᱫᱚ ᱟᱫᱚ ᱤᱧᱫᱚ ᱵᱟᱹᱧ ᱵᱟᱲᱟᱭ ᱛᱟᱦᱮᱱᱟ ᱩᱱᱟᱹᱜ ᱫᱚ